ᱤᱧᱟᱹᱜ ᱧᱮᱞ ᱞᱮᱠᱟ ᱛᱮᱫᱚ ᱢᱤᱫᱴᱮᱱ ᱜᱷᱚᱴᱚᱱ ᱤᱧ ᱢᱮᱱᱟ ᱢᱮᱱ ᱫᱚ ᱡᱟᱦᱟᱸ ᱮᱜ ᱜᱟᱹᱰᱤ ᱨᱚᱯᱚᱜ ᱜᱷᱚᱴᱚᱱ ᱡᱟᱦᱟᱸ ᱫᱚ ᱢᱮᱫ ᱥᱟᱢᱟᱝᱨᱮ ᱦᱩᱭ ᱮᱱᱟ ᱱᱟᱦᱟᱜ ᱨᱮᱱᱟᱜ ᱜᱷᱚᱴᱚᱱ ᱠᱚ ᱢᱩᱫᱽ ᱨᱮ ᱱᱚᱣᱟ ᱦᱚᱸ ᱢᱤᱫᱴᱟᱱ ᱟᱹᱰᱤ ᱵᱚᱛᱚᱨᱟᱱᱟᱜ ᱜᱮ ᱠᱟᱱᱟ ᱢᱮᱱᱫᱚ ᱱᱟᱦᱟᱜ ᱡᱩᱜᱽᱨᱮ ᱡᱟᱦᱟᱸ ᱦᱚᱨ ᱰᱟᱦᱟᱨ ᱠᱚᱠᱚ ᱪᱤᱠᱟᱹᱲ ᱟᱠᱟᱫ ᱫᱚ ᱱᱚᱝᱠᱟ ᱞᱮᱠᱟ ᱚᱱᱟ ᱞᱟᱹᱭ ᱛᱮᱜᱮ ᱡᱟᱹᱥᱛᱤ ᱠᱟᱭᱛᱮ ᱜᱟᱹᱰᱤ ᱠᱚᱫᱚ ᱢᱚᱴᱚᱨ ᱥᱟᱭᱠᱮᱹᱞ ᱠᱚ ᱵᱟᱥ ᱠᱚ ᱟᱹᱰᱤ ᱡᱳᱨ ᱵᱚᱱ ᱞᱟᱜᱟᱭᱮᱜᱼᱟ ᱟᱥᱛᱮ ᱫᱚ ᱵᱟᱵᱚᱱ ᱞᱟᱜᱟᱭᱮᱜᱼᱟ ᱠᱟᱨᱚᱱ ᱚᱱᱟ ᱠᱷᱟᱹᱛᱤᱨ ᱜᱮ ᱱᱤᱛᱚᱜ ᱫᱚ ᱧᱮᱞᱚᱜᱚᱜ ᱠᱟᱱᱟ ᱡᱟᱹᱥᱛᱤ ᱡᱳᱨᱛᱮ ᱞᱟᱜᱟ ᱠᱷᱟᱹᱛᱤᱨ ᱜᱮ ᱱᱚᱜᱼᱚ ᱱᱚᱝᱠᱟᱱ ᱮᱠᱥᱤᱰᱮᱱᱴ ᱥᱮ ᱱᱚᱜᱼᱚ ᱱᱚᱝᱠᱟᱱ ᱵᱚᱛᱚᱨᱟᱱ ᱜᱷᱚᱴᱚᱱ ᱠᱚᱫᱚ ᱜᱷᱚᱴᱟᱜ ᱠᱟᱱᱟ ᱢᱮᱫ ᱥᱟᱢᱟᱝ ᱨᱮᱜᱮ ᱮᱱᱛᱮ ᱨᱮᱦᱚᱸ ᱪᱮᱫ ᱵᱚᱱ ᱪᱤᱠᱟᱹᱭᱟ ᱟᱨ ᱞᱟᱹᱭ ᱛᱮᱱᱟᱜ ᱫᱚ ᱵᱟᱹᱱᱩᱜᱼᱟ ᱛᱚᱵᱮ ᱱᱚᱣᱟ ᱧᱮᱞ ᱠᱟᱛᱮᱜ ᱱᱚᱣᱟᱧ ᱢᱮᱱᱟ ᱡᱮ ᱱᱚᱝᱠᱟ ᱞᱮᱠᱟ ᱫᱚ ᱮᱜ ᱚᱱᱟ ᱞᱟᱹᱭᱛᱮ ᱴᱨᱟᱯᱷᱤᱠ ᱵᱮᱵᱚᱥᱛᱷᱟ ᱫᱚ ᱟᱨᱚ ᱮᱜ ᱠᱮᱴᱮᱡᱽ ᱦᱩᱭᱩᱜᱼᱟ ᱡᱟᱦᱟᱸᱛᱮ ᱱᱚᱝᱠᱟ ᱞᱮᱠᱟ ᱜᱟᱹᱰᱤ ᱠᱚ ᱟᱞᱚ ᱠᱚ ᱞᱟᱜᱟᱭ ᱢᱟ ᱡᱟᱦᱟᱸ ᱫᱚ ᱢᱤᱫ ᱫᱤᱱᱜᱮ ᱧᱮᱞ ᱦᱩᱭ ᱱᱟ ᱢᱮᱫ ᱥᱟᱢᱟᱝ ᱨᱮ ᱟᱞᱮᱭᱟᱜ ᱡᱟᱦᱟᱸ ᱢᱮᱱ ᱥᱚᱲᱚᱠ ᱥᱮ ᱢᱮᱱ ᱨᱳᱰ ᱛᱟᱞᱮ ᱡᱟᱦᱟᱸ ᱫᱚ ᱢᱩᱠᱩᱴᱢᱚᱱᱤᱯᱩᱨ ᱴᱩ ᱠᱷᱟᱛᱲᱟ ᱱᱚᱣᱟ ᱨᱳᱰ ᱨᱮᱜᱮ ᱧᱮᱞ ᱦᱩᱭᱱᱟ ᱢᱤᱫ ᱫᱤᱱᱚᱜ ᱚᱱᱟ ᱯᱚᱨᱚᱵᱽ ᱛᱟᱭᱚᱢ ᱜᱮ ᱢᱚᱴᱚᱨ ᱥᱟᱭᱠᱮᱹᱞ ᱥᱟᱞᱟᱜ ᱢᱤᱫᱴᱟᱝ ᱢᱟᱨᱩᱛᱤ ᱜᱟᱲᱤ ᱫᱷᱟᱠᱠᱟᱭᱮᱱᱟ ᱢᱚᱴᱚᱨ ᱥᱟᱭᱠᱮᱹᱞ ᱨᱮ ᱵᱟᱨ ᱦᱚᱲ ᱠᱤᱱ ᱛᱟᱦᱮᱸ ᱠᱟᱱᱟ ᱮᱱ ᱫᱚ ᱱᱩᱠᱤᱱ ᱫᱚ ᱥᱚᱸᱜᱮ ᱛᱮᱜᱮ ᱢᱤᱫ ᱦᱚᱲ ᱫᱚᱭ ᱜᱚᱡ ᱮᱱᱟ ᱚᱸᱰᱮᱜᱮ ᱟᱨ ᱢᱤᱫᱴᱟᱝ ᱫᱚ ᱦᱚᱥᱯᱤᱴᱟᱞ ᱠᱚ ᱤᱫᱤ ᱠᱮᱫᱮᱭᱟ ᱵᱟᱸᱠᱩᱲᱟ ᱛᱚᱵᱮ ᱤᱧᱟᱹᱜ ᱵᱩᱡᱽᱛᱮ ᱱᱚᱣᱟᱧ ᱢᱮᱱᱟ ᱱᱤᱛ ᱦᱚᱸ ᱡᱚᱫᱤ ᱴᱨᱟᱯᱷᱤᱠ ᱵᱮᱵᱚᱥᱛᱷᱟ ᱚᱱᱠᱟ ᱞᱮᱠᱟ ᱛᱟᱦᱮᱸ ᱠᱚᱜ ᱛᱟᱵᱚᱱᱟ ᱟᱵᱚ ᱮᱱᱰᱮ ᱠᱷᱟᱱ ᱫᱚ ᱡᱟᱹᱱᱤᱡ ᱱᱚᱣᱟ ᱜᱷᱚᱴᱚᱱ ᱠᱚᱫᱚ ᱵᱟᱝ ᱧᱮᱞ ᱦᱩᱭ ᱠᱚᱜ ᱜᱮᱭᱟ ᱥᱮ ᱵᱟᱨᱭᱟ ᱡᱤᱣᱤ ᱵᱟᱧᱪᱟᱣ ᱨᱩᱣᱟᱹᱲ ᱠᱚᱜᱼᱟ